ᱤᱧᱟᱹᱜ ᱤᱥᱤᱱ ᱱᱚᱝᱠᱟᱱ ᱠᱤᱪᱷᱩ ᱱᱟᱯᱟᱭ ᱡᱚᱢᱟᱜ ᱠᱚᱫᱚ ᱦᱩᱭᱩᱜ ᱠᱟᱱᱟ ᱯᱤᱴᱷᱟᱹ ᱱᱚᱶᱟ ᱠᱚ ᱵᱮᱱᱟᱣ ᱨᱮ ᱡᱟᱦᱟᱸ ᱫᱚ ᱰᱷᱮᱨ ᱞᱟᱜᱟᱜ ᱟ ᱥᱮ ᱰᱷᱮᱨ ᱧᱚᱜ ᱢᱮᱥᱟ ᱞᱟᱜᱟᱜ ᱟ ᱱᱚᱶᱟ ᱫᱚ ᱦᱩᱭᱩᱜ ᱠᱟᱱᱟ ᱢᱚᱥᱞᱟ ᱯᱤᱴᱷᱟᱹ ᱤᱧ ᱫᱚ ᱢᱚᱥᱞᱟ ᱯᱤᱴᱷᱟᱹ ᱫᱚᱢᱮᱧ ᱠᱩᱥᱤᱭᱟᱜ ᱟ ᱟᱨ ᱢᱚᱥᱞᱟ ᱯᱤᱴᱷᱟᱹ ᱵᱟᱫᱽ ᱠᱟᱛᱮᱫ ᱱᱟᱨᱠᱮᱞ ᱟᱛᱮᱫ ᱰᱩᱢᱵᱩᱜ ᱦᱚᱸ ᱫᱚᱢᱮᱧ ᱠᱩᱥᱤᱭᱟᱜ ᱟ ᱟᱨ ᱪᱤᱱᱤ ᱫᱟᱜ ᱨᱮ ᱦᱚᱞᱚᱝ ᱞᱮᱦᱣᱟ ᱠᱟᱛᱮᱫ ᱢᱟᱦᱟᱸ ᱫᱚ ᱪᱤᱱᱤ ᱯᱤᱴᱷᱟᱹ ᱵᱚᱱ ᱢᱮᱛᱟᱜ ᱟ ᱤᱧ ᱫᱚ ᱱᱚᱣᱟ ᱠᱚ ᱥᱟᱱᱟᱢ ᱯᱤᱴᱷᱟᱹ ᱜᱮ ᱡᱚᱢᱟᱜ ᱤᱧ ᱠᱩᱥᱤᱭᱟᱜ ᱟ ᱥᱮ ᱤᱧᱤᱧ ᱵᱮᱱᱟᱣ ᱫᱟᱲᱮᱭᱟᱜ ᱟ ᱟᱨ ᱱᱚᱶᱟ ᱠᱚ ᱯᱤᱴᱷᱟᱹ ᱢᱩᱫᱽ ᱨᱮ ᱡᱷᱚᱛᱚ ᱠᱷᱚᱱ ᱡᱟᱹᱥᱛᱤ ᱫᱚ ᱢᱚᱥᱞᱟ ᱯᱤᱴᱷᱟᱹ ᱵᱮᱱᱟᱣ ᱨᱮ ᱥᱟᱱᱟᱢ ᱞᱮᱠᱟᱱ ᱢᱚᱥᱞᱟ ᱠᱚᱜᱮ ᱢᱮᱥᱟ ᱞᱟᱜᱟᱜ ᱟ ᱥᱮ ᱪᱷᱟ ᱡᱷᱚᱛᱚ ᱠᱷᱚᱱᱟᱜ ᱢᱚᱥᱞᱟ ᱜᱮ ᱵᱮᱥᱤ ᱮᱢᱚᱜ ᱞᱟᱜᱟᱜ ᱟ ᱟᱨ ᱡᱷᱚᱛᱚ ᱠᱷᱚᱱ ᱢᱚᱥᱞᱟ ᱯᱤᱴᱷᱟᱹ ᱜᱮ ᱥᱤᱵᱤᱞ ᱟᱹᱭᱠᱟᱹᱜ ᱟ ᱤᱧᱫᱚ ᱫᱚᱢᱮ ᱜᱤᱧ ᱠᱩᱥᱤᱭᱟᱜ ᱟ ᱢᱚᱥᱞᱟ ᱯᱤᱴᱷᱟᱹ ᱫᱚ